ᱤᱧ ᱫᱚ ᱢᱤᱫ ᱦᱚᱲ ᱪᱤᱛᱟᱹᱨ ᱠᱟᱨᱤᱜᱚᱞ ᱠᱟᱱᱟᱧ ᱤᱧ ᱢᱤᱫᱴᱟᱝ ᱟᱹᱰᱤ ᱜᱟᱹᱦᱤᱨᱟᱱᱟᱜ ᱪᱤᱛᱟᱹᱨ ᱟᱸᱠᱟᱣ ᱠᱟᱫᱟ ᱡᱟᱦᱟᱸ ᱫᱚ ᱥᱟᱱᱛᱟᱲ ᱥᱟᱶᱛᱟ ᱨᱮᱭᱟᱜ ᱥᱚᱨᱮᱥ ᱪᱤᱛᱟᱹᱨ ᱜᱮ ᱥᱟᱢᱟᱝ ᱥᱚᱫᱚᱨ ᱠᱟᱫᱤᱧ ᱥᱮ ᱠᱩᱫᱟᱹᱣ ᱨᱟᱠᱟᱵ ᱠᱟᱫᱟᱹᱧ ᱡᱮᱞᱮᱠᱟ ᱥᱟᱱᱛᱟᱲ ᱥᱟᱶᱛᱟ ᱨᱮᱭᱟᱜ ᱮᱱᱮᱡ ᱥᱮᱨᱮᱧ ᱯᱟᱨᱟᱵᱽ ᱯᱩᱱᱟᱹᱭ ᱵᱤᱦᱟᱹ ᱵᱟᱯᱞᱟ ᱠᱟᱨᱟᱢ ᱫᱟᱸᱥᱟᱭ ᱥᱟᱠᱨᱟᱛ ᱟᱨᱦᱚᱸ ᱱᱟᱱᱟ ᱦᱩᱱᱟᱹᱨ ᱥᱟᱶᱛᱟ ᱨᱮᱱᱟᱝ ᱥᱚᱨᱮᱥᱟᱱ ᱪᱤᱛᱟᱹᱨ ᱜᱤᱧ ᱥᱟᱵ ᱟᱠᱟᱫᱟ ᱡᱟᱦᱟᱸ ᱫᱚ ᱡᱩᱜᱽ ᱠᱷᱚᱱ ᱡᱩᱜᱽ ᱦᱟᱹᱵᱤᱡ ᱱᱚᱣᱟ ᱪᱤᱛᱟᱹᱨ ᱛᱟᱞᱟᱛᱮᱜᱮ ᱡᱤᱭᱟᱹᱲ ᱛᱟᱦᱮᱱᱟ